ᱟᱞᱮ ᱱᱤᱭᱟ ᱢᱟᱞᱫᱟ ᱡᱮᱞᱟ ᱨᱮᱫᱚ ᱪᱟᱥ ᱟᱵᱟᱫᱟᱞᱮ ᱡᱮᱢᱚᱱ ᱫᱟᱜ ᱫᱤᱱ ᱫᱚ ᱦᱳᱲᱳ ᱞᱮ ᱨᱚᱦᱚᱭᱟ ᱛᱚ ᱚᱱᱟ ᱞᱟᱦᱟ ᱨᱮ ᱛᱷᱚᱲᱟ ᱟᱞᱮ ᱫᱚ ᱜᱟᱹᱪᱷᱤ ᱟᱯᱷᱚᱨ ᱥᱤᱡᱤᱱ ᱦᱤᱡᱩᱜ ᱛᱟᱞᱮᱭᱟ ᱛᱚ ᱜᱟᱹᱪᱷᱤ ᱞᱮ ᱟᱯᱷᱚᱨᱟ ᱞᱟᱦᱟ ᱨᱮ ᱠᱷᱮᱛ ᱞᱮ ᱥᱟᱯᱷᱟᱭᱟ ᱵᱟᱲᱜᱮ ᱥᱟᱯᱟ ᱠᱟᱛᱮ ᱚᱸᱰᱮ ᱥᱤᱭᱟᱞᱮ ᱴᱟᱠᱴᱟᱨ ᱛᱮ ᱥᱤᱭᱟᱞᱮ ᱥᱤ ᱠᱟᱛᱮ ᱦᱳᱲᱳ ᱞᱮ ᱟᱯᱷᱚᱨᱟ ᱮᱨᱻ ᱟᱞᱮ ᱥᱤ ᱠᱟᱛᱮ ᱟᱯᱷᱚᱨᱟᱞᱮ ᱜᱟᱹᱪᱷᱤ ᱜᱟᱹᱪᱷᱤ ᱦᱩᱭᱩᱜᱚᱜᱼᱟ ᱟᱨ ᱜᱟᱹᱪᱷᱤ ᱜᱟᱹᱪᱷᱤ ᱦᱩᱭ ᱠᱟᱛᱮ ᱚᱱᱮ ᱚᱱᱠᱟ ᱢᱟᱥ ᱠᱷᱟᱱᱮᱠ ᱤᱭᱟᱹ ᱤᱭᱟᱹ ᱛᱮᱜᱮ ᱨᱟᱠᱟᱵᱚᱜᱼᱟ ᱫᱟᱨᱮᱜᱼᱟ ᱛᱟᱯᱚᱨ ᱚᱱᱟ ᱚᱱᱟ ᱞᱮ ᱨᱟᱠᱟᱵᱟ ᱚᱲᱟᱜ ᱨᱮᱱ ᱦᱚᱲ ᱱᱤᱭᱮ ᱜᱮ ᱚᱱᱟ ᱞᱮ ᱛᱩᱫᱟ ᱜᱟᱹᱪᱷᱤ ᱛᱩᱫ ᱵᱟᱲ ᱟᱠᱟᱛᱮᱫ ᱟᱫᱚ ᱠᱷᱮᱛ ᱠᱚᱞᱮ ᱞᱚᱥᱚᱫᱟ ᱞᱚᱥᱚᱫᱟ ᱤᱱᱟᱹ ᱛᱮᱜᱮ ᱫᱟᱜ ᱞᱮ ᱟᱫᱮᱨᱟ ᱠᱷᱮᱛ ᱠᱚ ᱥᱟᱯᱟ ᱵᱟᱲᱟ ᱠᱟᱛᱮ ᱫᱟᱜ ᱞᱮ ᱟᱫᱮᱨ ᱠᱟᱛᱮ ᱴᱟᱠᱴᱟᱨ ᱛᱮᱞᱮ ᱥᱤ ᱚᱪᱚᱭᱟ ᱴᱟᱠᱴᱟᱨ ᱛᱮ ᱥᱤ ᱚᱪᱚ ᱠᱟᱛᱮ ᱜᱟᱹᱪᱷᱤ ᱞᱮ ᱛᱩᱫᱟ ᱜᱟᱹᱪᱷᱤ ᱛᱩᱫ ᱠᱟᱛᱮ ᱦᱳᱲᱳ ᱞᱮ ᱨᱚᱦᱚᱭᱟ ᱟᱞᱮ ᱚᱲᱟᱜ ᱨᱮᱱ ᱜᱮᱞᱮ ᱨᱚᱦᱟᱭᱟ ᱟᱞᱮ ᱚᱲᱟᱜ ᱨᱮ ᱟᱨ ᱚᱱᱠᱟ ᱠᱚᱭᱮᱠ ᱡᱚᱱ ᱞᱮ ᱯᱟᱹᱴ ᱵᱟᱲᱟ ᱠᱚᱣᱟ ᱟᱫᱚ ᱡᱚᱛᱚ ᱛᱮᱜᱮᱞᱮ ᱨᱚᱦᱚᱭᱟ ᱚᱲᱟᱜ ᱨᱮ ᱦᱳᱲᱳ ᱞᱮ ᱨᱚᱦᱚᱭᱟ ᱟᱫᱚ ᱟᱞᱮ ᱥᱮᱡ ᱫᱚ ᱠᱷᱚᱨᱪᱟ ᱦᱤᱥᱟ ᱫᱚ ᱟᱹᱲᱟᱹᱭ ᱥᱚ ᱠᱟᱛᱮ ᱡᱮᱢᱚᱱ ᱥᱮᱛᱟᱜ ᱵᱮᱞᱟ ᱞᱮ ᱪᱟᱞᱟᱜᱼᱟ ᱟᱴᱼᱴᱟ ᱡᱚᱠᱷᱚᱡ ᱵᱟᱨᱚ ᱴᱟ ᱡᱚᱠᱷᱚᱰ ᱞᱮ ᱦᱤᱡᱩᱜᱼᱟ ᱟᱨ ᱛᱤᱱᱴᱟ ᱡᱚᱠᱷᱚᱡ ᱪᱟᱞᱟᱣ ᱠᱟᱛᱮ ᱚᱱᱠᱟ ᱪᱟᱹᱴᱼᱴᱟ ᱯᱟᱸᱥ ᱴᱟ ᱥᱮᱡ ᱞᱮ ᱦᱟᱹᱡᱩᱜᱼᱟ ᱟᱫᱚ ᱦᱳᱲᱳ ᱞᱮ ᱨᱚᱦᱚᱭᱟ ᱚᱱᱠᱟ ᱢᱟᱥ ᱠᱷᱟᱱᱤᱠ ᱥᱮ ᱚᱱᱠᱟ ᱚᱱᱠᱟ ᱢᱟᱥ ᱨᱮᱫᱚ ᱯᱚᱸᱱᱨᱚ ᱫᱤᱱ ᱠᱷᱚᱱᱟᱜ ᱛᱷᱚᱲᱟ ᱵᱟᱹᱲᱛᱤ ᱧᱚᱜᱚᱜᱼᱟ ᱛᱟᱣ ᱩᱱ ᱡᱚᱠᱷᱚᱡ ᱢᱤᱫ ᱫᱷᱟᱣ ᱪᱟᱯᱟᱱ ᱞᱮ ᱢᱟᱜᱟᱣᱟᱜᱼᱟ ᱥᱟᱦᱟᱨ ᱪᱟᱯᱟᱱ ᱢᱟᱜᱟᱣ ᱦᱩᱭᱩᱜᱼᱟ ᱪᱟᱯᱟᱱ ᱢᱟᱜᱟᱣ ᱠᱟᱛᱮ ᱤᱱᱟᱹ ᱠᱚ ᱤᱭᱟᱹᱭᱟᱞᱮ ᱞᱟᱹᱴᱩ ᱧᱚᱜᱚᱜᱼᱟ ᱢᱤᱫ ᱢᱟᱥ ᱜᱟᱱ ᱦᱩᱭᱩᱜᱼᱟ ᱛᱚᱠᱷᱚᱱ ᱦᱮᱲᱦᱮᱫ ᱦᱩᱭᱩᱜᱼᱟ ᱦᱮᱲᱦᱮᱫᱟᱞᱮ ᱛᱟᱯᱚᱨ ᱥᱟᱦᱟᱨ ᱞᱮ ᱞᱟᱜᱟᱣᱟᱜᱼᱟ ᱮᱥᱯᱨᱮᱭᱟᱜᱼᱟ ᱞᱮ ᱮᱥᱯᱨᱮᱹ ᱯᱚᱨ ᱵᱤᱥ ᱠᱚᱞᱮ ᱮᱢ ᱵᱟᱲᱟ ᱠᱟᱛᱮ ᱛᱟᱭᱚᱢ ᱛᱮᱫᱚ ᱫᱟᱜ ᱢᱮᱥᱤᱱ ᱛᱮᱞᱮ ᱫᱟᱜ ᱟᱜᱼᱟ ᱱᱤᱛ ᱫᱚ ᱛᱟᱦᱮᱱᱟ ᱟᱡ ᱛᱮᱜᱮ ᱵᱟᱝ ᱤᱭᱟᱹᱭ ᱦᱩᱭᱩᱜᱼᱟ ᱪᱟᱞᱟᱜᱼᱟ ᱟᱡ ᱛᱮᱜᱮ ᱚᱝᱠᱟ ᱢᱟᱥ ᱫᱩᱭ ᱛᱤᱱ ᱢᱟᱥ ᱜᱟᱱ ᱦᱩᱭᱩᱜᱚᱜᱼᱟ ᱛᱟᱨᱯᱚᱨᱮ ᱚᱱᱠᱟ ᱟᱸᱜᱷᱟᱬ ᱥᱚᱢᱚᱭ ᱜᱮᱫᱟᱞᱮ ᱦᱳᱲᱳ ᱦᱳᱲᱳ ᱞᱮ ᱜᱮᱫᱟ ᱟᱨ ᱛᱤ ᱛᱮᱜᱮ ᱯᱟᱹᱴ ᱠᱟᱛᱮ ᱜᱮ ᱟᱞᱮ ᱛᱮᱜᱮ ᱞᱮ ᱜᱮᱫᱟ ᱯᱟᱹᱴ ᱛᱮᱜᱮ ᱜᱮᱫᱟᱞᱮ ᱜᱮᱫ ᱠᱟᱛᱮᱫ ᱞᱮ ᱟᱹᱜᱩᱭᱟᱞᱮ ᱟᱨ ᱫᱟᱞ ᱞᱟᱞᱮ ᱱᱤᱡᱮ ᱛᱮᱜᱮ ᱚᱱᱠᱟ ᱠᱟᱛᱮ ᱱᱚᱣᱟ ᱫᱚ ᱦᱳᱲᱳ ᱫᱚ ᱱᱚᱝᱠᱟ ᱞᱮ ᱪᱟᱥᱟ ᱟᱨ ᱟᱭᱢᱟ ᱠᱤᱪᱷᱩ ᱟᱨᱦᱚᱸ ᱞᱮ ᱪᱟᱥ ᱟᱵᱟᱫ ᱜᱮᱭᱟ ᱡᱮᱢᱚᱱ ᱦᱩᱭᱩᱜᱚᱜ ᱠᱟᱱ ᱛᱟᱢᱟ ᱟᱢᱟᱜ ᱱᱚᱝᱠᱟᱱ ᱟᱢ ᱪᱮᱫ ᱠᱚ ᱢᱮᱛᱟᱜᱼᱟ ᱤᱭᱟᱹ ᱯᱩᱥ ᱢᱟᱜᱽ ᱢᱟᱥ ᱥᱮᱡ ᱟᱹᱞᱩ ᱦᱚᱸᱞᱮ ᱨᱚᱦᱚᱭᱟ ᱟᱞᱮ ᱟᱞᱮ ᱥᱮᱡ ᱫᱚ ᱠᱟᱡᱟᱠ ᱠᱚ ᱪᱟᱥᱟ ᱟᱹᱞᱩ ᱪᱟᱥ ᱦᱩᱭᱩᱜᱚᱜᱼᱟ ᱟᱹᱞᱩ ᱞᱮ ᱨᱚᱦᱚᱭᱟ ᱠᱷᱮᱛ ᱨᱮ ᱠᱷᱮᱛ ᱥᱤ ᱤᱭᱟᱹᱭᱟᱠᱚ ᱫᱷᱩᱲᱤ ᱫᱷᱩᱲᱤ ᱮᱠᱫᱚᱢ ᱞᱩᱯᱩᱜ ᱞᱩᱯᱩᱜ ᱪᱟᱵᱟ ᱠᱟᱛᱮ ᱚᱱᱟ ᱨᱮ ᱟᱨᱦᱚᱸᱞᱮ ᱤᱭᱟᱹᱭᱟ ᱥᱟᱦᱟᱨ ᱵᱤᱥ ᱥᱟᱦᱟᱨ ᱠᱚ ᱢᱟᱠᱚ ᱞᱟᱜᱟᱣᱟ ᱞᱟᱜᱟᱣ ᱠᱟᱛᱮ ᱚᱱᱟ ᱫᱚ ᱥᱤᱭᱟᱠᱚ ᱥᱤ ᱠᱟᱛᱮ ᱯᱟᱹᱴ ᱠᱟᱛᱮ ᱟᱹᱞᱩ ᱵᱤᱡᱽ ᱟᱹᱞᱩ ᱨᱮᱭᱟᱜ ᱵᱤᱡᱽ ᱠᱚ ᱠᱤᱨᱤᱧᱟ ᱟᱹᱞᱩ ᱨᱮᱭᱟᱜ ᱵᱤᱡᱽ ᱠᱤᱨᱤᱧ ᱠᱟᱛᱮ ᱚᱱᱟ ᱨᱮᱞᱮ ᱟᱹᱞᱩ ᱞᱮ ᱨᱚᱦᱚᱭᱟ ᱢᱚᱡᱽ ᱜᱮ ᱜᱮᱫ ᱠᱟᱛᱮ ᱤᱭᱟᱹ ᱩᱰᱩᱝᱚᱜᱼᱟ ᱵᱤᱡᱽ ᱚᱸᱰᱮ ᱞᱮ ᱚᱝᱠᱩᱨ ᱚᱱᱟ ᱟᱹᱞᱩ ᱞᱮ ᱨᱚᱦᱚᱭᱟ ᱚᱸᱰᱮ ᱡᱮ ᱨᱚᱦᱚᱭ ᱠᱟᱛᱮ ᱚᱝᱠᱟ ᱡᱮᱢᱚᱱ ᱥᱤᱛᱩᱝ ᱫᱤᱱ ᱦᱩᱭᱩᱜᱚᱜᱼᱟ ᱥᱤᱛᱩᱝ ᱫᱤᱱ ᱛᱤᱭᱟᱹᱜᱚᱜᱼᱟ ᱚᱝᱠᱟᱼᱚᱝᱠᱟ ᱫᱤᱱ ᱢᱟᱱᱮ ᱯᱷᱮᱵᱨᱩᱣᱟᱨᱤ ᱢᱟᱨᱪ ᱡᱟᱱᱣᱟᱨᱤ ᱯᱷᱮᱵᱨᱩᱣᱟᱨᱤ ᱥᱮᱡ ᱱᱚᱝᱠᱟ ᱨᱚᱦᱚᱭᱚᱜᱼᱟ ᱢᱟᱨᱪ ᱮᱯᱨᱤᱞ ᱚᱱᱠᱟ ᱮᱯᱨᱤᱞ ᱢᱟᱨᱪ ᱥᱚᱢᱚᱭ ᱫᱚ ᱟᱹᱞᱩ ᱞᱮ ᱛᱩᱞᱟᱹᱣᱟ ᱱᱤᱛᱳᱜ ᱫᱚ ᱥᱤ ᱠᱟᱛᱮ ᱢᱟᱱᱮ ᱫᱟᱜᱼᱟ ᱢᱟᱱᱮ ᱞᱟᱹᱴᱩᱼᱞᱟᱹᱴᱩ ᱞᱮ ᱛᱩᱞᱟᱹᱣᱟ ᱯᱟᱹᱴ ᱠᱚᱣᱟᱞᱮ ᱯᱟᱹᱴ ᱠᱟᱛᱮ ᱜᱮᱞᱮ ᱛᱩᱞᱟᱹᱣᱟ ᱛᱩᱞᱟᱹᱣ ᱠᱟᱛᱮ ᱟᱫᱚ ᱚᱠᱚᱭ ᱫᱚᱠᱚ ᱟ ᱠᱷᱨᱤᱧᱟ ᱚᱸᱰᱮ ᱜᱮ ᱚᱠᱚᱭ ᱫᱚ ᱦᱤᱢ ᱜᱷᱚᱨ ᱠᱚ ᱤᱫᱤᱭᱟ ᱟᱞᱮ ᱱᱚᱰᱮ ᱫᱚ ᱟᱭᱢᱟ ᱨᱚᱠᱚᱢ ᱪᱟᱥ ᱦᱩᱭᱩᱜᱼᱟ ᱡᱮᱢᱚᱱ ᱯᱟᱴ ᱯᱟᱴ ᱦᱚᱸ ᱦᱩᱭ ᱵᱟᱲᱟᱜᱼᱟ ᱥᱤᱛᱩᱝ ᱥᱚᱢᱚᱭ ᱦᱚᱸ ᱱᱮᱛᱟᱨ ᱫᱤᱱ ᱯᱟᱴ ᱠᱚ ᱪᱟᱥᱟ ᱱᱤᱛᱳᱜ ᱫᱚ ᱱᱮᱛᱟᱨ ᱥᱤᱛᱩᱝ ᱫᱤᱱ ᱛᱚ ᱱᱤᱛᱳᱜ ᱫᱚ ᱯᱟᱴ ᱮᱨ ᱞᱟᱹᱜᱤᱫ ᱠᱷᱮᱛ ᱠᱚᱠᱚ ᱥᱤ ᱞᱟᱹᱦᱩᱫ ᱠᱟᱜ ᱠᱟᱱᱟ ᱤᱭᱟᱹ ᱠᱚ ᱟᱨ ᱦᱟᱥᱟ ᱠᱚ ᱥᱤ ᱞᱟᱹᱦᱤᱫ ᱠᱟᱜ ᱦᱩᱭᱩᱜ ᱠᱟᱱᱟ ᱠᱷᱮᱛ ᱠᱚ ᱮᱠᱷᱚᱱ ᱫᱚ ᱯᱟᱴ ᱪᱟᱥ ᱦᱩᱭᱩᱜᱚᱜᱼᱟ ᱯᱟᱴ ᱦᱚᱸ ᱚᱱᱠᱟ ᱜᱮ ᱦᱮᱲᱦᱮᱫ ᱦᱩᱭᱩᱜᱼᱟ ᱛᱷᱚᱲᱟ ᱞᱹᱴᱩ ᱧᱚᱜ ᱫᱟᱨᱮ ᱧᱚᱜ ᱞᱮᱱ ᱠᱷᱟᱡᱽ ᱯᱟᱴ ᱦᱮᱲᱦᱮᱫ ᱠᱟᱛᱮᱫ ᱛᱷᱚᱲᱟ ᱞᱟᱹᱴᱩ ᱧᱚᱜᱚᱜᱼᱟ ᱛᱟᱨᱯᱚᱨ ᱦᱳᱭᱛᱳ ᱮᱥᱯᱨᱮᱼᱴᱮᱥᱯᱨᱮᱹ ᱥᱟᱦᱟᱨ ᱠᱚᱠᱚ ᱞᱟᱜᱟᱣᱟᱜᱼᱟ ᱛᱟᱨᱯᱚᱨ ᱫᱟᱜ ᱢᱟᱡᱷᱮ ᱢᱚᱫᱽᱫᱷᱮ ᱮᱢ ᱦᱩᱭᱩᱜᱼᱟ ᱟᱡ ᱛᱮᱜᱮ ᱫᱟᱨᱮᱜᱼᱟ ᱫᱟᱨᱮ ᱠᱟᱛᱮ ᱨᱟᱠᱟᱵ ᱞᱮᱱᱠᱷᱟᱡ ᱫᱚ ᱟᱵᱟᱨ ᱜᱮᱫᱟᱞᱮ ᱵᱚᱨᱥᱟ ᱠᱟᱞ ᱥᱮᱡ ᱫᱚ ᱪᱟᱰᱚ ᱠᱟᱜ ᱦᱩᱭᱩᱜᱼᱟ ᱪᱟᱰᱚ ᱠᱟᱛᱮ ᱟᱵᱟᱨ ᱫᱟᱞ ᱥᱟᱯᱷᱟᱭ ᱦᱩᱭᱩᱜᱼᱟ ᱢᱚᱡᱽ ᱜᱮ ᱫᱟᱞ ᱥᱟᱯᱷᱟ ᱠᱟᱛᱮ ᱠᱚ ᱤᱭᱟᱹᱭᱟ ᱛᱟᱥᱮ ᱨᱚᱦᱚᱲ ᱛᱟᱥᱮ ᱨᱚᱦᱚᱲ ᱠᱟᱛᱮ ᱟᱹᱠᱷᱨᱤᱧ ᱦᱩᱭᱩᱜᱼᱟ ᱚᱱᱠᱟ ᱜᱮ ᱟᱞᱮ ᱥᱮᱱᱟᱜ ᱪᱟᱥ ᱟᱵᱟᱫ ᱫᱚ ᱦᱩᱭᱩᱜᱚᱜ ᱠᱟᱱᱟ